ᱵᱷᱟᱨᱚᱛ ᱨᱮᱭᱟᱜ ᱥᱟᱶᱟᱨ ᱵᱮᱵᱚᱥᱛᱷᱟ ᱫᱚ ᱦᱩᱭᱩᱜ ᱠᱟᱱᱟ ᱡᱮᱢᱚᱱ ᱨᱤᱞ ᱜᱟᱹᱰᱤ ᱢᱚᱴᱚᱨ ᱜᱟᱹᱰᱤ ᱩᱰᱟᱹᱜ ᱡᱟᱦᱟᱡᱽ ᱦᱮᱞᱤᱠᱮᱯᱴᱟᱨ ᱟᱭᱢᱟ ᱠᱚᱛᱮ ᱵᱚᱱ ᱪᱟᱞᱟᱣ ᱫᱟᱲᱮᱭᱟᱜᱼᱟ ᱥᱩᱨ ᱥᱟᱺᱜᱤᱧ ᱛᱮᱵᱚᱱ ᱪᱟᱞᱟᱣ ᱫᱟᱲᱮᱭᱟᱜᱼᱟ ᱥᱩᱨ ᱠᱷᱚᱱ ᱥᱟᱺᱜᱤᱧ ᱡᱟᱭᱜᱟ ᱵᱚᱱ ᱪᱟᱞᱟᱣ ᱫᱟᱲᱮᱭᱟᱜᱼᱟ ᱡᱮᱢᱚᱱ ᱫᱷᱚᱨᱚ ᱠᱳᱞᱠᱟᱛᱟ ᱵᱚᱱ ᱪᱟᱞᱟᱣ ᱫᱟᱲᱮᱭᱟᱜᱼᱟ ᱥᱮ ᱟᱭᱢᱟ ᱟᱭᱢᱟ ᱡᱟᱭᱜᱟ ᱵᱚᱱ ᱫᱟᱬᱟ ᱫᱟᱲᱮᱭᱟᱜᱼᱟ ᱱᱚᱣᱟ ᱠᱚ ᱢᱚᱴᱚᱨ ᱜᱟᱹᱰᱤ ᱛᱮ ᱥᱮ ᱥᱟᱭᱠᱮᱞ ᱠᱚᱛᱮ ᱦᱚᱸᱵᱚᱱ ᱪᱟᱞᱟᱣ ᱫᱟᱲᱮᱭᱟᱜᱼᱟ ᱡᱮᱢᱚᱱ ᱥᱩᱨ ᱧᱚᱜ ᱡᱟᱭᱜᱟ ᱫᱚᱵᱚᱱ ᱪᱟᱞᱟᱜ ᱠᱟᱱᱟ ᱥᱟᱭᱠᱮᱞ ᱛᱮ ᱥᱟᱺᱜᱤᱧ ᱧᱚᱜ ᱡᱟᱭᱜᱟ ᱫᱚᱵᱚᱱ ᱪᱟᱞᱟᱜ ᱠᱟᱱᱟ ᱢᱚᱴᱚᱨ ᱜᱟᱹᱰᱤ ᱛᱮ ᱟᱨᱦᱚᱸ ᱥᱟᱺᱜᱤᱧ ᱧᱚᱜ ᱡᱟᱭᱜᱟ ᱫᱚᱵᱚᱱ ᱪᱟᱞᱟᱜ ᱠᱟᱱᱟ ᱦᱮᱞᱤᱠᱮᱯᱴᱟᱨ ᱛᱮ ᱟᱭᱢᱟ ᱥᱟᱺᱜᱤᱧ ᱥᱟᱺᱜᱤᱧ ᱡᱟᱭᱜᱟ ᱵᱚᱱ ᱪᱟᱞᱟᱣ ᱫᱟᱲᱮᱭᱟᱜᱼᱟ